ᱫᱤᱱᱟᱹᱢ ᱦᱤᱞᱚᱜᱼᱟ ᱠᱷᱚᱵᱚᱨ ᱠᱚ ᱵᱟᱲᱟᱭ ᱡᱚᱝ ᱞᱟᱹᱜᱤᱫ

ᱟᱹᱰᱤ ᱞᱮᱠᱟᱱ ᱢᱮᱱᱟᱜᱼᱟ ᱡᱮᱢᱚᱱ

ᱥᱟᱱᱟᱢ ᱠᱚ ᱨᱮᱭᱟᱜ ᱠᱷᱚᱵᱚᱨ ᱫᱚ ᱵᱟᱲᱟᱭᱚᱜᱼᱟ ᱟᱨ ᱱᱚᱣᱟ ᱠᱚ ᱦᱚᱛᱮ ᱛᱮᱜᱮ ᱱᱤᱛᱚᱜ ᱫᱚ ᱱᱚᱣᱟ ᱫᱤᱥᱚᱢ ᱠᱚᱨᱮᱱᱟᱜ ᱠᱷᱚᱵᱚᱨ ᱠᱚ ᱵᱟᱲᱟᱭ ᱧᱟᱢᱚᱜᱼᱟ ᱱᱚᱣᱟ ᱫᱚ ᱟᱵᱚ ᱢᱟᱱᱢᱤ ᱡᱤᱭᱚᱱ ᱨᱮ ᱟᱭᱢᱟ ᱞᱮᱠᱟᱱ ᱜᱚᱲᱚᱭ ᱮᱢ ᱟᱠᱟᱫᱼᱟ